ᱱᱚᱸᱰᱮ ᱯᱮᱱᱴᱤᱝ ᱞᱟᱹᱭᱛᱮ ᱡᱟᱦᱟᱸ ᱵᱩᱡᱷᱟᱹᱜ ᱠᱟᱱᱟ ᱚᱱᱠᱟ ᱞᱮᱠᱟ ᱤᱥᱠᱩᱞ ᱨᱮᱫᱚ ᱵᱟᱝ ᱦᱩᱭ ᱟᱠᱟᱱᱟ ᱢᱮᱱᱠᱷᱟᱱ ᱮᱱᱛᱮ ᱨᱮᱦᱚᱸ ᱟᱨ ᱠᱚ ᱪᱷᱚᱵᱤ ᱠᱚ ᱧᱮᱞᱛᱮ ᱚᱱᱟ ᱠᱚᱨᱮ ᱧᱮᱞᱛᱮ ᱨᱮᱦᱚᱸ ᱟᱨᱠᱤ ᱵᱩᱠᱤ ᱥᱮ ᱚᱱᱟ ᱡᱩᱫᱤ ᱪᱤᱛᱟᱹᱨ ᱫᱚ ᱵᱮᱱᱟᱣ ᱵᱟᱲᱟ ᱦᱩᱭ ᱟᱠᱟᱱ ᱜᱮᱭᱟ ᱠᱟᱸᱛ ᱵᱷᱤᱛ ᱠᱚᱨᱮ ᱦᱚᱸ ᱞᱮᱜᱟ ᱦᱩᱭ ᱠᱟᱱᱟ ᱚᱠᱟᱨᱮ ᱪᱮᱬᱮ ᱠᱚ ᱚᱠᱟ ᱠᱚ ᱮᱱᱛᱮᱫ ᱫᱟᱨᱮ ᱠᱚ ᱫᱟᱨᱚ ᱠᱚ ᱪᱮᱫᱞᱮᱠᱟ ᱨᱚᱝᱚᱜᱼᱟ ᱪᱮᱫᱞᱮᱠᱟ ᱰᱚᱝᱚᱜᱼᱟ ᱪᱮᱫᱞᱮᱠᱟ ᱚᱸᱰᱮ ᱠᱚ ᱪᱮᱬᱮ ᱠᱚ ᱥᱮ ᱚᱱᱟ ᱞᱟᱛᱟᱨ ᱨᱮ ᱥᱮᱛᱟ ᱠᱚ ᱟᱹᱪᱩᱨᱚᱜᱼᱟ ᱚᱱᱠᱟᱞᱮᱠᱟᱱᱟᱜ ᱩᱭᱦᱟᱹᱨ ᱵᱷᱟᱵᱱᱟ ᱠᱟᱛᱮ ᱫᱚ ᱠᱟᱸᱛ ᱵᱷᱤᱛ ᱠᱚᱨᱮ ᱟᱸᱠᱟᱣ ᱠᱚᱫᱚ ᱦᱩᱭ ᱵᱟᱲᱟ ᱟᱠᱟᱱ ᱜᱮᱭᱟ ᱟᱨ ᱵᱟᱦᱟ ᱠᱚ ᱚᱱᱟ ᱟᱸᱠᱟᱣ ᱠᱟᱛᱮ ᱚᱱᱟ ᱚᱲᱟᱜ ᱨᱮᱱᱟᱜ ᱡᱟᱦᱟᱸ ᱪᱮᱫ ᱠᱚ ᱢᱮᱛᱟᱜ ᱪᱮᱦᱨᱟ ᱛᱮᱫ ᱚᱱᱟ ᱠᱷᱩᱞᱟᱹᱢ ᱞᱟᱹᱜᱤᱫ ᱛᱮ ᱚᱱᱟ ᱠᱚᱦᱚᱸ ᱦᱩᱭ ᱟᱠᱟᱱ ᱜᱮᱭᱟ ᱟᱨ ᱚᱱᱠᱟᱞᱮᱠᱟᱛᱮ ᱱᱚᱸᱰᱮ ᱤᱧᱟᱹᱜ ᱱᱤᱡᱮᱨᱟᱜ ᱢᱚᱱᱮ ᱨᱮᱱᱟᱜ ᱟᱸᱥ ᱟᱨ ᱤᱪᱪᱷᱟᱹ ᱚᱠᱟᱞᱮᱠᱟ ᱨᱮᱪᱚ ᱦᱟᱸᱜ ᱦᱩᱭᱮᱱ ᱚᱱᱟ ᱞᱮᱠᱟᱛᱮ ᱥᱟᱫᱷᱩ ᱨᱟᱢᱪᱟᱸᱫᱟᱜ ᱯᱷᱳᱴᱳ ᱧᱮᱞ ᱠᱟᱛᱮ ᱤᱧᱦᱚᱸ ᱟᱫᱚ ᱢᱤᱫᱴᱤᱡ ᱟᱭ ᱩᱢᱟᱹᱱ ᱠᱟᱛᱮᱜᱮ ᱚᱱᱟᱫᱚ ᱟᱡᱼᱮ ᱟᱡᱟᱜ ᱪᱤᱛᱟᱹᱨᱼᱮ ᱡᱟᱦᱟᱸᱞᱮᱠᱟ ᱜᱤᱧ ᱟᱸᱠᱟᱣ ᱞᱮᱫ ᱛᱟᱭᱚᱢ ᱫᱟᱨᱟᱢ ᱠᱚ ᱟᱨᱚ ᱡᱚᱠᱷᱚᱱ ᱟᱵᱚ ᱨᱮᱱ ᱥᱮᱬᱟ ᱟᱴᱤᱥᱴ ᱠᱚᱠᱚ ᱦᱚᱡ ᱮᱱ ᱛᱮᱠᱚ ᱟᱸᱠᱟᱣ ᱠᱮᱫᱟ ᱟᱫᱚ ᱩᱱᱨᱮ ᱱᱟᱥᱮᱱᱟᱜ ᱤᱧ ᱢᱤᱞᱟᱹᱣ ᱜᱮᱭᱟ ᱡᱟᱭᱦᱳᱠ ᱢᱮᱱᱟᱜ ᱛᱤᱧᱟᱹ ᱚᱱᱟ ᱤᱧᱟᱹᱜ ᱤᱭᱟᱹᱨᱮ ᱰᱟᱭᱨᱤ ᱠᱚᱨᱮ ᱟᱫᱚ ᱢᱚᱱᱮᱨ ᱠᱟᱛᱷᱟ ᱫᱚ ᱚᱱᱟ ᱪᱤᱛᱟᱹᱨ ᱱᱤᱛᱦᱚᱸᱧ ᱞᱟᱹᱭ ᱜᱮᱭᱟ ᱵᱟᱯᱮ ᱩᱱ ᱨᱮᱜᱮ ᱱᱚᱣᱟ ᱞᱟᱭᱤᱱ ᱛᱤᱧ ᱯᱟᱲᱦᱟᱣ ᱞᱮᱱᱠᱷᱟᱱ ᱥᱮ ᱱᱚᱣᱟ ᱯᱮᱱᱴᱤᱝ ᱨᱤᱧ ᱛᱟᱦᱮᱸᱞᱮᱱᱠᱷᱟᱱ ᱱᱚᱣᱟ ᱠᱚᱫᱚ ᱟᱨᱦᱚᱸ ᱡᱟᱹᱱᱤᱡ ᱠᱷᱟᱱ ᱱᱚᱝᱠᱟ ᱜᱮ ᱱᱩᱠᱩ ᱞᱮᱠᱟᱜᱮᱧ ᱟᱸᱠᱟᱣ ᱫᱟᱲᱮ ᱠᱮᱭᱟ